ᱦᱳᱭ ᱚᱱᱠᱟᱢᱟ ᱦᱩᱭ ᱟᱠᱟᱱ ᱜᱮᱭᱟ ᱟᱨ ᱩᱱᱠᱤᱱᱢᱟ ᱱᱤᱛᱳᱜ ᱫᱷᱟᱹᱨᱤᱡ ᱛᱮᱦᱚᱸ ᱚᱠᱟ ᱨᱮᱱ ᱦᱚᱲ ᱠᱟᱱᱟ ᱠᱤᱱ ᱟᱨ ᱜᱟᱹᱰᱤ ᱱᱚᱢᱵᱚᱨ ᱠᱚᱦᱚᱸ ᱵᱟᱭ ᱵᱟᱰᱟᱭᱚᱜ ᱠᱟᱱᱟ ᱦᱳᱭ ᱵᱟᱠᱚ ᱞᱟᱹᱭ ᱫᱟᱲᱮᱭᱟᱜ ᱠᱟᱱᱟ ᱦᱮᱸ ᱮᱱᱠᱷᱟᱱ ᱫᱚ ᱚᱱᱮ ᱚᱱᱟ ᱜᱮᱛᱚ ᱢᱩᱥᱠᱤᱞ ᱩᱱᱠᱤᱱ ᱢᱟᱱᱮ ᱩᱱᱠᱤᱱ ᱮᱠᱥᱤᱰᱮᱱᱴ ᱠᱟᱛᱮᱫ ᱟᱹᱰᱤ ᱥᱤᱨᱤᱭᱟᱥ ᱵᱟᱨ ᱦᱚᱲ ᱠᱤᱱ ᱛᱟᱦᱮᱸ ᱠᱟᱱᱟ ᱵᱟᱭᱤᱠ ᱛᱮ ᱟᱨ ᱚᱱᱠᱤᱱ ᱮᱠᱥᱤᱰᱮᱱᱴ ᱦᱚᱴᱚ ᱠᱟᱛᱮᱫ ᱠᱚ ᱩᱴᱷᱟᱹᱣᱮᱱᱟ ᱩᱱᱠᱤᱱ ᱢᱮᱰᱤᱠᱮᱞ ᱤᱫᱤᱭᱟᱠᱟᱫ ᱠᱤᱱᱟ ᱠᱚ

ᱩᱱᱤ ᱫᱚ ᱢᱤᱫ ᱦᱚᱲ ᱫᱚ ᱪᱟᱣᱨᱟᱰᱤ ᱨᱮᱱᱤᱡ ᱠᱟᱱᱟᱭ ᱟᱨ ᱢᱤᱫᱴᱤᱡ ᱫᱚ ᱵᱷᱟᱜᱟᱵᱟᱸᱫᱽ ᱨᱮᱱᱤᱡ ᱠᱟᱱᱟᱭ

ᱦᱳᱭ ᱩᱱᱠᱤᱱ ᱫᱚ ᱡᱟᱛᱨᱟ ᱧᱮᱞ ᱠᱤᱱ ᱪᱟᱞᱟᱜᱼᱟ ᱢᱮᱱᱛᱮ ᱪᱟᱞᱟᱜ ᱠᱟᱱ ᱛᱟᱦᱮᱱ ᱠᱤᱱ ᱟᱫᱚ ᱯᱟᱹᱪᱷᱞᱟᱹ ᱥᱮᱫ ᱠᱷᱚᱱ ᱮᱠᱥᱤᱰᱮᱱᱴᱢᱟ ᱦᱩᱭᱱᱟ ᱟᱹᱠᱤᱱ ᱦᱚᱸ ᱢᱟᱱᱮ ᱵᱟᱹᱠᱤᱱ ᱧᱮᱞ ᱞᱮᱱᱟ ᱱᱠᱟ ᱮᱠᱥᱤᱰᱮᱱᱴ ᱦᱚᱴᱚ ᱠᱟᱛᱮᱫ ᱛᱟᱭᱚᱢ ᱩᱱᱠᱤᱱ ᱢᱟᱠᱤ ᱩᱴᱷᱟᱹᱣᱱᱟ ᱡᱟᱦᱟᱸᱭ ᱮᱠᱥᱤᱰᱮᱱᱴ ᱠᱤᱱ ᱠᱚᱨᱟᱣ ᱠᱮᱜᱼᱟ ᱩᱱᱠᱤᱱ ᱦᱚᱲᱢᱟ ᱵᱟᱹᱠᱤᱱ ᱛᱟᱦᱮᱸ ᱠᱟᱱ ᱩᱱᱠᱤᱱ ᱛᱟᱭᱚᱢ ᱛᱮᱠᱚ ᱧᱮᱞ ᱠᱮᱫ ᱠᱤᱱᱟ ᱟᱹᱰᱤ ᱥᱤᱨᱤᱭᱟᱥ ᱟᱨ ᱢᱮᱰᱤᱠᱮᱞ ᱠᱚ ᱤᱫᱤ ᱠᱮᱫ ᱠᱤᱱᱟ ᱟᱨ ᱱᱤᱛᱳᱜ ᱢᱮᱰᱤᱠᱮᱞ ᱨᱮᱜᱮ ᱢᱮᱱᱟᱜ ᱠᱤᱱᱟ ᱢᱤᱫ ᱦᱚᱲᱟᱜ ᱢᱟ ᱦᱩᱥ ᱦᱚᱸ ᱵᱟᱹᱱᱩᱜ ᱟᱛᱟᱭ ᱟᱨ ᱟᱥᱟᱢᱤ ᱩᱱᱠᱤᱱ ᱪᱮᱫᱞᱮᱠᱟ ᱨᱮ ᱥᱟᱵ ᱦᱩᱭᱩᱜᱼᱟ ᱟᱫᱚ ᱯᱩᱞᱤᱥ ᱢᱟᱠᱚ ᱦᱮᱡ ᱟᱠᱟᱱ ᱜᱮᱫᱚ ᱦᱮᱡ ᱠᱟᱛᱮᱫ ᱜᱮ ᱩᱱᱠᱩ ᱟᱫᱚ ᱩᱱᱠᱩᱢᱟᱠᱚ ᱠᱩᱞᱤ ᱠᱟᱱᱟ ᱡᱮ ᱚᱠᱚᱭ ᱢᱟᱱᱮ ᱩᱱᱠᱤᱱ ᱟᱥᱟᱢᱤ ᱢᱟ ᱵᱟᱹᱠᱤᱱ ᱧᱟᱢᱚᱜ ᱠᱟᱱᱟ ᱪᱮ ᱩᱴᱷᱟᱹᱣ ᱱᱟᱠᱤᱱ ᱦᱳᱭ ᱮᱱᱠᱷᱟᱱ ᱩᱱᱠᱤᱱ ᱪᱮᱫᱞᱮᱠᱟ ᱨᱮ ᱧᱟᱢ ᱦᱩᱭᱩᱜᱼᱟ ᱵᱟᱝᱟ ᱨᱤᱯᱳᱨᱴᱢᱟ ᱦᱟᱜ ᱩᱱᱠᱤᱱ ᱦᱚᱲ ᱵᱟᱞᱮ ᱧᱮᱞ ᱠᱟᱫ ᱠᱤᱱᱟ ᱢᱮᱱᱛᱮᱜᱮ ᱠᱚ ᱚᱞ ᱟᱠᱟᱜᱼᱟ ᱦᱳᱭ ᱚᱱᱟ ᱥᱩᱨ ᱨᱮ ᱡᱟᱦᱟᱸᱭ ᱠᱚ ᱛᱟᱦᱮᱱ ᱠᱟᱱᱟ ᱩᱱᱠᱩᱢᱟ ᱵᱟᱠᱚ ᱮᱢ ᱫᱟᱲᱮ ᱟᱠᱟᱣᱫᱟ ᱩᱱᱠᱤᱟᱱᱟᱜ ᱯᱟᱛᱟ ᱢᱟ ᱦᱮᱸ ᱚᱱᱮ ᱚᱱᱟᱜᱮ ᱚᱥᱩᱵᱤᱫᱟᱜᱼᱟ ᱟᱥᱟᱢᱤ ᱥᱟᱵ ᱦᱳᱭ ᱟᱫᱚ ᱚᱱᱮ ᱚᱱᱟᱜᱮ ᱪᱮᱫᱞᱮᱠᱟ ᱨᱮ ᱧᱟᱢ ᱠᱤᱱᱟ ᱚᱱᱮ ᱚᱱᱟ ᱪᱮᱫᱞᱮᱠᱟ ᱨᱮ ᱦᱩᱱᱟᱹᱝ ᱫᱚ ᱦᱳᱭ ᱟᱫᱚ ᱟᱹᱵᱤᱱ ᱜᱮ ᱦᱩᱱᱟᱹᱝ ᱠᱟᱹᱴᱤᱡ ᱯᱩᱞᱤᱥ ᱥᱟᱞᱟᱜ ᱛᱚᱞᱟᱥ ᱠᱟᱛᱮ ᱚᱱᱟ ᱨᱤᱯᱳᱨᱴ ᱠᱚ ᱪᱮᱫᱠᱟᱱᱟ ᱨᱤᱯᱳᱨᱴ ᱯᱩᱞᱤᱥ ᱯᱟᱥᱴᱟ ᱠᱷᱚᱱ ᱦᱤᱡᱩᱜ ᱠᱟᱱᱟ ᱟᱪᱪᱷᱟ ᱴᱷᱤᱠ ᱜᱮᱭᱟ ᱛᱚᱵᱮ